ᱢᱤᱫ ᱫᱤᱱ ᱫᱮᱭᱟ ᱦᱟᱹᱥᱩᱭᱮᱫᱤᱧ ᱛᱟᱦᱮᱱᱚᱜᱼᱟ ᱛᱳ ᱤᱧ ᱞᱟᱹᱴᱩ ᱜᱚᱧ ᱞᱟᱹᱭ ᱫᱮᱭᱟ ᱛᱳ ᱤᱧ ᱞᱟᱹᱴᱩ ᱜᱚ ᱪᱮᱫ ᱮ ᱪᱮᱠᱟ ᱠᱮᱫᱟ ᱢᱮᱛᱟᱣ ᱫᱤᱧᱟᱭ ᱥᱩᱱᱩᱢ ᱞᱚᱞᱚᱭ ᱢᱮ ᱤᱧ ᱤᱥᱠᱤᱨ ᱠᱟᱢᱟ ᱛᱳ ᱥᱩᱱᱩᱢᱤᱧ ᱞᱚᱞᱚ ᱠᱮᱫᱟ ᱟᱨ ᱤᱧ ᱞᱟᱹᱴᱩ ᱜᱚᱭ ᱤᱥᱠᱤᱨ ᱠᱟᱫᱤᱧᱟ ᱛᱟᱨ ᱢᱩᱫᱽᱨᱮ ᱛᱷᱚᱲᱟ ᱜᱟᱱ ᱫᱮᱭᱟ ᱦᱟᱹᱥᱩ ᱠᱚᱢᱟᱣ ᱮᱱ ᱛᱤᱧᱟ ᱛᱟᱨᱯᱚᱨᱮ ᱢᱮᱛᱟᱣ ᱫᱤᱧᱟᱭ ᱪᱮᱫ ᱡᱮ ᱴᱷᱤᱠ ᱜᱮᱭᱟ ᱦᱟᱹᱥᱩ ᱠᱚᱢᱟᱣ ᱧᱚᱜ ᱮᱱ ᱛᱟᱢᱟ ᱛᱟᱨᱯᱚᱨ ᱫᱟᱹᱲ ᱵᱟᱲᱟᱭ ᱢᱮ ᱟᱨ ᱛᱷᱚᱲᱟ ᱜᱟᱱ ᱵᱮᱭᱟᱢ ᱵᱟᱲᱟᱭ ᱢᱮ ᱤᱱᱟᱹᱜ ᱛᱮᱜᱮᱢ ᱧᱮᱞ ᱛᱟᱢᱟ ᱫᱮᱭᱟ ᱦᱟᱹᱥᱩ ᱠᱚᱢᱟᱜ ᱛᱟᱢᱟ ᱛᱟᱨᱯᱚᱨ ᱛᱷᱚᱲᱟᱜᱟᱱ ᱞᱚᱞᱚ ᱥᱩᱱᱩᱢ ᱛᱮ ᱤᱥᱠᱤᱨ ᱮᱱ ᱠᱷᱟᱱ ᱫᱮᱭᱟ ᱦᱟᱹᱥᱩ ᱠᱚᱢᱟᱣ ᱧᱚᱜ ᱮᱱ ᱛᱤᱧᱟ ᱛᱟᱨᱯᱚᱨ ᱢᱟᱴᱷᱤᱧ ᱪᱟᱞᱟᱣᱱᱟ ᱫᱟᱹᱲ ᱵᱟᱲᱟ ᱠᱤᱫᱟᱹᱧ ᱛᱷᱚᱲᱟᱜᱟᱱ ᱮᱠᱥᱮᱥᱟᱭᱤᱡᱤᱧ ᱠᱚᱨᱟᱣ ᱠᱮᱫᱟ ᱵᱮᱭᱟᱢ ᱵᱟᱲᱟᱭᱮᱱᱟᱹᱧ ᱛᱟᱨᱯᱚᱨ ᱤᱱᱟᱹᱜ ᱛᱮᱜᱤᱧ ᱧᱮᱞ ᱠᱮᱫ ᱛᱤᱧᱟᱹ ᱡᱮ ᱫᱮᱭᱟ ᱦᱟᱹᱥᱩ ᱫᱚ ᱛᱷᱚᱲᱟ ᱛᱷᱚᱲᱟ ᱠᱚᱢ ᱮᱱ ᱛᱤᱧᱟᱹ ᱥᱮ ᱪᱟᱵᱟᱭᱮᱱ ᱛᱤᱧᱟᱹ